ᱦᱮᱸ ᱫᱳᱠᱟᱱ ᱵᱷᱟᱞᱟᱨᱮ ᱤᱧ ᱢᱮᱱᱫᱟ ᱛᱳ ᱟᱞᱮ ᱟᱭᱤᱥᱠᱤᱨᱤᱢ ᱠᱮᱠ ᱦᱟᱞᱳᱣᱟ ᱟᱨ ᱮᱜᱽᱨᱩᱞ ᱛᱟᱯᱚᱨ ᱪᱟᱣᱢᱤᱱᱠᱚ ᱱᱚᱜᱼᱱᱚᱣᱟᱠᱚ ᱟᱞᱮ ᱢᱤᱫᱴᱮᱱ ᱚᱰᱟᱨ ᱫᱚᱨᱠᱟᱨᱟ ᱛᱳ ᱟᱞᱮ ᱢᱤᱫᱴᱮᱱ ᱢᱤᱫᱴᱮᱱ ᱵᱟᱨᱰᱮᱹ ᱯᱟᱨᱴᱤ ᱠᱟᱨᱚᱱᱛᱮ ᱵᱟᱨᱰᱮ ᱡᱚᱱᱢᱚᱫᱤᱱ ᱠᱟᱨᱚᱱᱛᱮ ᱱᱚᱣᱟᱠᱚ ᱤᱧ ᱠᱟᱨᱚᱱ ᱠᱟᱨᱚᱱ ᱠᱟᱨᱚᱱ ᱛᱚ ᱱᱤᱭᱟᱹ ᱤᱧᱟᱹᱜ ᱢᱤᱫᱴᱮᱱ ᱳᱣᱟᱰᱟᱨᱮ ᱡᱮᱱᱚ ᱛᱟᱦᱮᱱ ᱟᱨ ᱱᱤᱼᱱᱤᱭᱟᱹᱠᱚ ᱡᱮᱢᱚᱱ ᱞᱟᱹᱭᱟᱫ ᱢᱮᱭᱟ ᱠᱮᱠ ᱛᱟᱦᱮᱱᱟ

ᱠᱮᱠ ᱥᱚᱛᱮᱨᱚ ᱯᱤᱥ ᱮᱜᱽᱨᱳᱞ ᱥᱚᱛᱮᱨᱚ ᱯᱤᱥ ᱪᱟᱣᱢᱤᱱ ᱯᱚᱱᱚᱨᱚ ᱯᱤᱥ ᱯᱚᱱᱫᱨᱚ ᱯᱚᱱᱫᱨᱚ ᱯᱞᱮᱴ ᱛᱟᱯᱚᱨ ᱟᱨᱦᱚᱸ ᱛᱟᱯᱚᱨ ᱦᱟᱞᱩᱣᱟ ᱦᱟᱞᱩᱣᱟ ᱪᱳᱫᱽᱫᱳ ᱯᱞᱮᱴ ᱛᱟᱯᱚᱨ ᱟᱨᱦᱚᱸ ᱜᱤᱫᱽᱨᱟᱹ ᱞᱟᱹᱜᱤᱫ ᱛᱟᱯᱚᱨ ᱵᱤᱥᱠᱩᱴ ᱪᱚᱠᱞᱮᱴ ᱦᱮᱸ ᱱᱚᱣᱟᱠᱚ ᱛᱟᱦᱮᱱᱟ ᱟᱨ ᱠᱮᱠ ᱫᱚ ᱢᱤᱫᱴᱮᱱ ᱞᱟᱹᱴᱩᱧᱚᱜᱼᱟᱜ ᱚᱰᱟᱨ ᱛᱟᱦᱮᱱᱟ ᱢᱤᱫᱴᱮᱱ ᱞᱟᱹᱴᱩ ᱫᱟᱹᱢᱤᱧᱚᱜ ᱨᱮᱱᱟᱜ ᱚᱝᱠᱟ ᱯᱟᱸᱪᱥᱚ ᱴᱟᱠᱟ ᱫᱟᱢ ᱨᱮᱱᱟᱜ ᱱᱤᱭᱟᱹᱠᱚ ᱚᱣᱟᱰᱟᱨ ᱥᱮᱞᱮᱫᱟ ᱱᱚᱣᱟᱠᱚ ᱢᱤᱫᱴᱮᱱ ᱵᱟᱡᱮᱹᱴ ᱛᱤᱱᱟᱹᱜ ᱦᱩᱭᱩᱜ ᱠᱟᱱᱟ ᱱᱚᱣᱟ ᱟᱢ ᱦᱤᱥᱟᱹᱵᱽ ᱠᱟᱛᱮᱫ ᱞᱟᱹᱭᱟᱹᱧ ᱢᱮ ᱟᱢ ᱡᱮᱱᱚ ᱱᱚᱣᱟ ᱫᱚᱥ ᱦᱟᱡᱟᱨ ᱢᱚᱫᱽᱫᱷᱮᱨᱮ ᱠᱟᱱᱯᱷᱨᱚᱢ ᱛᱤᱧ ᱢᱮ ᱱᱤᱭᱟᱹ ᱠᱷᱚᱱ ᱡᱮᱱᱚ ᱡᱟᱫᱟ ᱵᱟᱝ ᱞᱟᱜᱟᱣᱟᱹᱧ ᱱᱤᱭᱟᱹᱜᱤᱧ ᱢᱮᱱ ᱚᱪᱚᱭᱫᱟ ᱟᱨ ᱱᱚᱣᱟ ᱨᱮᱱᱟᱜ ᱚᱣᱟᱰᱟᱨ ᱨᱮᱱᱟᱜ ᱫᱤᱱᱫᱚ ᱦᱩᱭᱩᱜ ᱠᱟᱱᱟ ᱤᱧᱟᱹᱜ ᱫᱟᱨᱟᱭᱠᱟᱱ ᱫᱟᱨᱟᱭᱠᱟᱱ ᱛᱤᱨᱤᱥᱮ ᱰᱤᱥᱮᱢᱵᱚᱨ ᱤᱧᱟᱹᱜ ᱡᱚᱱᱢᱚᱫᱤᱱ ᱛᱳ ᱩᱱᱦᱤᱞᱚᱜ ᱜᱮ ᱡᱮᱱᱚ ᱱᱚᱣᱟ ᱚᱣᱟᱰᱟᱨ ᱠᱚ ᱡᱚᱛᱚᱧ ᱧᱟᱢ ᱱᱤᱭᱟᱹ ᱠᱟᱛᱷᱟ ᱛᱟᱦᱮᱸᱭᱱᱟ ᱱᱤᱭᱟᱹ ᱜᱮ ᱤᱧ ᱥᱚᱴᱷᱤᱠ ᱵᱷᱟᱵᱮ ᱟᱨ ᱱᱚᱣᱟ ᱡᱮᱱᱚ ᱟᱞᱮᱴᱷᱮᱱ ᱟᱹᱜᱩ ᱚᱴᱚᱠᱟᱜ ᱡᱮᱱᱚ ᱱᱚᱣᱟᱠᱚ ᱤᱧᱟᱹᱜ ᱱᱚᱣᱟ ᱮᱰᱰᱨᱮᱹᱥ ᱨᱮ ᱡᱷᱤᱱᱩᱠᱯᱩᱨ ᱵᱟᱴᱚᱞᱦᱟᱴ ᱜᱨᱟᱢ ᱡᱷᱤᱱᱩᱠᱯᱩᱨ ᱯᱳᱥ ᱵᱷᱟᱴᱳᱞᱦᱟᱴ ᱛᱷᱟᱱᱟ ᱨᱟᱭᱜᱚᱸᱡᱽ ᱡᱮᱞᱟ ᱩᱛᱛᱚᱨ ᱫᱤᱱᱟᱡᱽᱯᱩᱨ ᱱᱚᱣᱟ ᱡᱟᱭᱜᱟᱨᱮ ᱥᱮᱵᱷᱮᱱ ᱛᱷᱨᱤ ᱛᱷᱨᱤ ᱳᱣᱟᱱ ᱯᱷᱟᱭᱤᱵᱷ ᱥᱤᱠᱥ ᱴᱷᱤᱠ ᱜᱮᱭᱟ ᱱᱚᱣᱟ ᱠᱟᱛᱷᱟ ᱛᱟᱦᱮᱸᱭᱮᱱᱟ ᱱᱤᱭᱟᱹ ᱱᱤᱭᱟᱹ ᱛᱮᱜᱮ ᱤᱧᱫᱚ ᱟᱢ ᱥᱟᱛᱮᱡ ᱤᱧ ᱡᱳᱜᱟᱡᱳᱜᱽ ᱞᱮᱫᱟ ᱢᱮᱱᱠᱷᱟᱱ